ᱥᱤᱨᱡᱟᱹᱣ ᱟᱨᱡᱟᱣ ᱞᱟᱹᱜᱤᱫ ᱫᱚ ᱟᱹᱰᱤ ᱩᱛᱟᱹᱨ ᱜᱮ ᱠᱟᱭᱫᱟ ᱠᱟᱱᱩᱱ ᱜᱟᱹᱰᱤ ᱦᱮᱡ ᱟᱠᱟᱱᱟ ᱯᱟᱹᱦᱤᱞ ᱫᱚ ᱰᱟᱝᱨᱟ ᱱᱟᱦᱮᱞ ᱛᱮᱠᱚ ᱪᱟᱥ ᱛᱟᱦᱮᱸᱜ ᱯᱟᱹᱦᱤᱞ ᱫᱚ ᱟᱹᱰᱤ ᱫᱤᱱᱜᱮ ᱥᱚᱢᱚᱭ ᱞᱟᱜᱟᱜ ᱛᱟᱦᱮᱸᱜ ᱱᱮᱛᱟᱨ ᱫᱚ ᱦᱳᱲᱳ ᱜᱮᱛ ᱜᱟᱹᱰᱤ ᱦᱚᱸ ᱦᱮᱡ ᱟᱠᱟᱱᱟ ᱦᱳᱲᱳ ᱫᱟᱞ ᱢᱮᱥᱤᱱ ᱦᱚᱸ ᱢᱮᱱᱟᱜᱼᱟ ᱚᱱᱟᱛᱮ ᱟᱹᱰᱤ ᱛᱟᱲᱟ ᱛᱟ ᱲᱤᱜᱮ ᱦᱳᱭᱳᱜ ᱠᱟᱱᱟ ᱟᱨ ᱱᱮᱛᱟᱨ ᱫᱚ ᱪᱟᱥ ᱵᱟᱥ ᱠᱚᱦᱚᱸ ᱵᱷᱟ ᱜᱤ ᱯᱷᱚᱥᱚᱞ ᱦᱩᱭ ᱦᱚᱪᱚ ᱠᱚᱨᱛᱮ ᱜᱮᱞᱮ ᱥᱟᱨ ᱮᱢᱟᱜ ᱦᱩᱭᱩᱜᱼᱟ ᱵᱤᱥ ᱮᱢᱟᱜ ᱦᱩᱭᱩᱜᱼᱟ ᱟᱨ ᱟᱨᱚ ᱟᱢᱫᱟ ᱢᱟᱱᱮ ᱰᱷᱮᱨ ᱧᱚᱜ ᱯᱷᱚᱥᱚᱞ ᱠᱚ ᱟᱨᱚ ᱦᱩᱭᱩᱜ ᱢᱟ